ᱤᱧᱫᱚ ᱢᱚᱬᱮ ᱵᱤᱜᱷᱟᱹ ᱨᱮ ᱢᱟᱹᱨᱤᱪ ᱤᱧ ᱪᱟᱥ ᱞᱮᱫᱟ ᱛᱚ ᱪᱟᱥ ᱨᱮᱫᱚ ᱟᱹᱰᱤᱜᱮ ᱯᱷᱚᱞᱚᱱ ᱦᱩᱭ ᱞᱮᱱ ᱛᱤᱧᱟ ᱥᱮ ᱦᱩᱭᱩᱜ ᱠᱟᱱᱟ ᱛᱚ ᱚᱱᱟ ᱯᱷᱚᱥᱚᱞ ᱧᱟᱢ ᱠᱟᱛᱮᱫ ᱥᱮ ᱜᱚᱫ ᱠᱟᱛᱮᱫ ᱵᱟᱡᱟᱨᱤᱧ ᱤᱫᱤᱭᱟ ᱵᱟᱡᱟᱨ ᱨᱮ ᱢᱤᱫ ᱯᱟᱹᱭᱠᱟᱹᱨ ᱜᱮᱢᱟ ᱠᱚ ᱠᱤᱨᱤᱧ ᱥᱮ ᱠᱤᱨᱤᱧᱮᱜ ᱠᱟᱱ ᱩᱱᱤ ᱩᱱᱤ ᱥᱚᱝᱜᱮᱜ ᱫᱟᱢᱟ ᱫᱟᱹᱢᱤ ᱵᱷᱟᱹᱞᱤ ᱦᱩᱭᱱᱟ ᱤᱧᱟᱹᱜ ᱦᱚᱸ ᱡᱟᱦᱟᱸ ᱫᱚᱨᱫᱟᱢ ᱨᱮ ᱯᱳᱥᱟᱣ ᱦᱩᱭᱱᱟ ᱚᱱᱟᱛᱤᱧ ᱮᱢᱟᱣ ᱫᱮᱭᱟ ᱟᱹᱰᱤ ᱱᱟᱯᱟᱭ ᱩᱱᱤ ᱦᱚᱸᱧ ᱟᱹᱭᱠᱟᱹᱣ ᱠᱮᱫᱮᱭᱟ ᱟᱨ ᱚᱲᱟᱜ ᱨᱮᱱ ᱦᱚᱲ ᱦᱚᱸ ᱤᱧ ᱦᱚᱸ ᱜᱚᱲᱚ ᱥᱚᱯᱲᱚ ᱵᱷᱟᱹᱞᱤ ᱠᱚ ᱮᱢᱟᱣᱫᱤᱧᱟ ᱥᱮᱠᱚ ᱮᱢᱟᱹᱧ ᱠᱟᱱᱟ ᱚᱱᱟᱛᱮ ᱤᱧᱦᱚᱸ ᱵᱷᱟᱹᱞᱤ ᱜᱮ ᱪᱟᱥᱼᱵᱟᱥ ᱤᱧ ᱠᱚᱨᱟᱣᱟ